ᱱᱚᱞᱠᱩᱯ ᱫᱚ ᱢᱮᱥᱤᱱ ᱛᱮ ᱰᱨᱤᱞ ᱠᱟᱛᱮ ᱯᱟᱭᱤᱯ ᱵᱷᱚᱨᱟᱣ ᱠᱟᱛᱮ ᱵᱳᱰᱤ ᱠᱚ ᱞᱟᱦᱟ ᱞᱟᱜᱟᱣᱟ ᱡᱟᱦᱟᱸ ᱵᱳᱰᱤ ᱨᱮ ᱰᱟᱱᱴᱟ ᱛᱟᱦᱮᱸᱱᱟ ᱵᱟ ᱦᱮᱱᱰᱮᱞ ᱚᱱᱟ ᱯᱟᱢᱯ ᱠᱟᱛᱮ ᱫᱟᱜ ᱩᱰᱩᱝᱚᱜᱼᱟ ᱜᱚᱴᱟ ᱴᱚᱞᱟ ᱠᱩ ᱵᱮᱵᱚᱦᱟᱨᱟ ᱠᱩᱧ ᱫᱚ ᱜᱟᱸᱭᱛᱤ ᱴᱟᱢᱱᱤ ᱥᱟᱵᱚᱞ ᱛᱮᱠᱩ ᱞᱟᱭᱟ ᱦᱟᱥᱟ ᱨᱟᱠᱟᱵ ᱠᱟᱛᱮ ᱜᱤᱛᱤᱞ ᱠᱩ ᱧᱟᱢᱟ ᱫᱟᱜ ᱡᱷᱟᱨᱱᱟᱜᱼᱟ ᱚᱱᱟ ᱡᱷᱟᱨᱱᱟ ᱫᱟᱜ ᱧᱟᱢ ᱠᱟᱛᱮ ᱤᱴᱟᱹ ᱛᱮᱠᱩ ᱜᱟᱹᱛᱷᱱᱤᱭᱟ ᱥᱮ ᱫᱷᱤᱨᱤ ᱛᱮ ᱟᱨ ᱠᱩᱯᱤᱠᱚᱞ ᱵᱟᱵᱮᱨ ᱟᱨ ᱵᱟᱞᱴᱤᱱ ᱛᱮ ᱞᱩ ᱠᱟᱛᱮ ᱜᱮᱴᱟ ᱴᱚᱞᱟ ᱠᱚ ᱵᱮᱵᱚᱦᱟᱨᱟ